ᱟᱞᱮ ᱱᱚᱣᱟ ᱢᱚᱭᱩᱨᱵᱷᱚᱧᱡᱽ ᱰᱤᱥᱴᱨᱤᱠᱴ ᱨᱮ ᱢᱤᱫ ᱥᱤᱝᱜᱟᱨᱮ ᱛᱟᱦᱮᱸ ᱠᱟᱱ ᱛᱟᱦᱮᱱ ᱥᱳᱣᱟᱱ ᱢᱩ ᱧᱩᱛᱩᱢ ᱛᱟᱭ ᱫᱚ ᱦᱩᱭᱩᱜ ᱠᱟᱱᱟ ᱥᱳᱣᱟᱱ ᱢᱩᱨᱢᱩ ᱯᱩᱱᱭᱟ ᱥᱮᱨᱮᱧ ᱛᱟᱭ ᱫᱚ ᱦᱩᱭᱩᱜ ᱠᱟᱱᱟ ᱥᱮᱨᱮᱧ ᱱᱟᱜ ᱞᱤᱧ ᱞᱟᱹᱭᱮᱜᱼᱟ ᱟᱢ ᱧᱩᱛᱩᱢ ᱛᱚᱞ ᱜᱤᱨᱟᱹ ᱫᱤᱥᱚᱢ ᱦᱚᱲ ᱠᱚ ᱛᱚᱞᱟᱻ ᱚᱱᱮ ᱚᱱᱟ ᱱᱟᱜ ᱮ ᱥᱮᱨᱮᱧ ᱞᱮᱫ ᱛᱟᱦᱮᱸᱫ ᱟᱹᱰᱤ ᱱᱟᱯᱟᱭ ᱟᱹᱰᱤ ᱪᱮᱦᱨᱟ ᱵᱩᱡᱷᱟᱹᱜᱼᱟ ᱚᱱᱟ ᱥᱮᱨᱮᱧ ᱫᱚ ᱩᱱᱤ ᱱᱟᱜ ᱟᱹᱠᱤᱱ ᱫᱚ ᱱᱚᱝᱠᱟ ᱥᱮᱨᱮᱧ ᱠᱚᱦᱚᱸ ᱠᱤᱱ ᱚᱞᱟ ᱟᱹᱠᱤᱱ ᱜᱮ ᱟᱨ ᱟᱹᱠᱤᱱ ᱠᱤᱱ ᱥᱮᱨᱮᱧᱟ ᱚᱱᱟ ᱥᱟᱶᱛᱮ ᱢᱮᱱᱟᱭᱟ ᱱᱤᱨᱢᱚᱞᱟ ᱠᱤᱥᱠᱩ ᱥᱚᱨᱮᱱ ᱩᱱᱤ ᱫᱚ ᱩᱱᱤ ᱦᱚᱸ ᱟᱹᱰᱤ ᱱᱟᱯᱟᱭ ᱠᱤᱱ ᱥᱮᱨᱮᱧ ᱟᱠᱟᱜᱼᱟ ᱟᱹᱠᱤᱱ ᱢᱤᱫ ᱴᱷᱮᱱ ᱛᱟᱦᱮᱸ ᱠᱟᱛᱮᱫ ᱦᱚᱸᱠᱤᱱ ᱥᱮᱨᱮᱧ ᱟᱠᱟᱫ ᱜᱮᱭᱟ ᱱᱤᱨᱢᱚᱞᱟ ᱠᱤᱥᱠᱩ ᱥᱚᱨᱮᱱ ᱟᱨ ᱥᱳᱣᱟᱱ ᱢᱩᱨᱢᱩ ᱩᱱᱠᱤᱱ ᱫᱚ ᱡᱟᱦᱟᱸ ᱱᱚᱜᱼᱚᱭ ᱥᱴᱮᱡᱽ ᱯᱨᱳᱜᱨᱟᱢ ᱠᱚ ᱦᱩᱭᱩᱜ ᱟᱨᱵᱟᱝ ᱡᱟᱛᱨᱟ ᱠᱚᱨᱮ ᱦᱚᱸᱠᱚ ᱫᱮ ᱫᱮᱞᱟ ᱟᱹᱠᱤᱱ ᱠᱟᱱ ᱜᱮᱭᱟ ᱚᱸᱰᱮ ᱡᱟᱦᱟᱸ ᱞᱮᱠᱟᱱ ᱱᱚᱣᱟ ᱢᱮᱞᱳᱰᱤ ᱢᱮᱞᱳᱰᱤ ᱠᱚ ᱦᱩᱭᱩᱜᱼᱟ ᱚᱱᱟ ᱠᱚᱨᱮ ᱦᱚᱸ ᱥᱤᱝᱜᱟᱨ ᱞᱮᱠᱟᱛᱮ ᱠᱚ ᱤᱫᱤ ᱠᱤᱱ ᱜᱮᱭᱟ ᱩᱱᱠᱤᱱ ᱠᱤᱱ ᱥᱮᱨᱮᱧᱟ ᱟᱨ ᱡᱷᱚᱛᱚ ᱦᱚᱲ ᱧᱮᱧᱮᱞᱤᱭᱟᱹ ᱧᱮᱧᱮᱞᱤᱭᱟᱹ ᱦᱟᱜ ᱢᱚᱱᱮ ᱨᱮ ᱫᱩᱠ ᱟᱠᱟᱱ ᱡᱤᱣᱤ ᱨᱮᱦᱚᱸ ᱟᱹᱠᱤᱱ ᱡᱩᱫᱤ ᱠᱤᱱ ᱥᱮᱨᱮᱧᱟ ᱮᱱᱠᱷᱟᱱ ᱫᱩᱠ ᱟᱠᱟᱱ ᱡᱤᱣᱤᱨᱮ ᱨᱟᱹᱥᱠᱟᱹ ᱠᱤᱱ ᱟᱹᱜᱩᱭᱟ ᱟᱹᱠᱤᱱᱟᱜ ᱥᱮᱨᱮᱧ ᱢᱟᱫᱽᱫᱷᱚᱢ ᱛᱮ